ᱟᱵᱚ ᱦᱚᱲᱫᱚ ᱡᱷᱚᱛᱚᱜᱮ ᱪᱟᱥᱵᱟᱥ ᱟᱛᱮᱵᱚᱱ ᱟᱵᱚᱣᱟᱜ ᱡᱤᱵᱚᱱ ᱡᱟᱯᱚᱱ ᱵᱩᱱ ᱯᱟᱞᱟᱣ ᱜᱮᱭᱟ ᱛᱚ ᱦᱚᱲᱫᱚ ᱥᱮᱨᱚᱠᱚᱢ ᱯᱟᱲᱦᱟᱜ ᱫᱤᱠᱫᱤᱭᱮᱫᱚ ᱟᱹᱰᱤ ᱟᱴᱫᱚ ᱵᱟᱝᱠᱚ ᱢᱚᱱᱚᱡᱳᱜᱽ ᱜᱮᱭᱟ ᱠᱟᱨᱚᱱ ᱟᱠᱚᱣᱟᱜ ᱡᱚᱢᱧᱩ ᱛᱮᱜᱮ ᱢᱟᱱᱮ ᱡᱚᱢ ᱪᱤᱠᱟᱹᱠᱚ ᱡᱚᱢᱧᱩᱭᱟ ᱪᱟᱥᱵᱟᱥ ᱛᱮᱜᱮ ᱩᱱᱠᱩᱣᱟᱜ ᱫᱤᱱ ᱠᱷᱟᱴᱟᱜᱼᱟ ᱛᱚ ᱤᱧᱟᱹᱜ ᱤᱧᱫᱚᱧ ᱢᱚᱱᱮᱭᱟ ᱡᱮ ᱟᱵᱚ ᱦᱚᱲ ᱜᱤᱫᱽᱨᱟᱹ ᱫᱚ ᱯᱨᱟᱭᱵᱷᱮᱴ ᱦᱚ ᱫᱚᱨᱠᱟᱨ ᱜᱮᱭᱟ ᱡᱮᱢᱚᱱ ᱚᱲᱟᱜᱨᱮ ᱦᱚᱭᱛᱚ ᱡᱟᱦᱟᱸᱭ ᱨᱮᱱ ᱵᱟᱹᱱᱩᱜ ᱠᱚᱣᱟ ᱚᱱᱠᱟᱱ ᱚᱞᱚᱜ ᱯᱟᱲᱦᱟᱜᱠᱚ ᱡᱟᱦᱟᱸᱭ ᱵᱟᱠᱚ ᱵᱟᱰᱟᱭᱟ ᱩᱱᱠᱩᱫᱚ ᱦᱮᱸ ᱯᱨᱟᱭᱵᱷᱮᱴ ᱢᱤᱫ ᱴᱮᱱᱠᱚ ᱢᱟᱥᱴᱟᱨᱠᱚ ᱫᱚᱦᱚ ᱞᱟᱭᱠᱷᱟᱱ ᱵᱟ ᱯᱨᱟᱭᱵᱷᱮᱴ ᱠᱚ ᱠᱳᱞᱠᱟᱭᱠᱷᱟᱱ ᱩᱱᱤ ᱜᱤᱫᱽᱨᱟᱹ ᱛᱟᱦᱚᱞᱮ ᱩᱱᱤ ᱜᱤᱫᱽᱨᱟᱹᱦᱚᱸ ᱟᱨᱠᱤ ᱢᱚᱪᱛᱮ ᱯᱟᱲᱦᱟᱣ ᱫᱟᱲᱮᱭᱟᱜ ᱟ ᱟᱨ ᱟᱠᱩᱣᱟᱜ ᱢᱤᱫᱴᱮᱱ ᱯᱟᱲᱦᱟᱣᱟᱜ ᱤᱱᱵᱷᱟᱨᱢᱮᱱᱴ ᱨᱮ ᱛᱟᱦᱮᱱᱟᱭ ᱚᱱᱟ ᱥᱟᱶ ᱥᱟᱶᱛᱮ ᱟᱭᱟᱜ ᱯᱟᱲᱦᱟᱣ ᱦᱚᱸ ᱮᱠᱴᱩ ᱦᱚᱞᱮᱣ ᱵᱷᱟᱜᱮᱜ ᱛᱟᱭᱟ ᱛᱚ ᱤᱧᱟᱜ ᱢᱚᱛᱮ ᱛᱮᱫᱚ ᱯᱟᱲᱦᱟᱣ ᱴᱤᱭᱩᱥᱮᱱ ᱯᱟᱲᱦᱟᱣ ᱫᱚ ᱵᱷᱟᱜᱮ ᱜᱮᱭᱟ ᱟᱨ ᱚᱲᱟᱜ ᱨᱮ ᱡᱚᱫᱤᱠᱚ ᱛᱟᱦᱮᱱᱠᱷᱟᱱ ᱡᱟᱦᱟᱸᱭ ᱠᱚ ᱯᱟᱲᱦᱟᱜ ᱦᱚᱲ ᱵᱟ ᱵᱟᱰᱟᱭ ᱜᱮᱭᱟᱠᱚ ᱯᱟᱲᱦᱟᱜ ᱚᱞᱚᱜ ᱯᱟᱲᱦᱟᱜ ᱚᱱᱠᱟᱱ ᱦᱚᱲ ᱛᱟᱦᱚᱞᱮ ᱢᱟᱛᱚ ᱵᱮᱥᱜᱮ ᱴᱤᱭᱩᱥᱮᱱ ᱠᱚᱫᱚ ᱵᱟᱝᱜᱮ ᱞᱟᱜᱟᱜᱼᱟ ᱟᱨ ᱡᱚᱫᱤ ᱚᱲᱟᱜ ᱨᱮ ᱡᱟᱦᱟᱭᱠᱚ ᱵᱟᱰᱟᱭ ᱠᱷᱟᱱᱫᱚ ᱟᱨ ᱠᱟᱹᱴᱤᱡ ᱠᱷᱚᱱ ᱫᱚ ᱤᱧᱫᱚᱧ ᱢᱮᱱᱟ ᱡᱮ ᱴᱤᱭᱩᱥᱮᱱ ᱫᱚ ᱟᱹᱰᱤᱜᱟᱱ ᱫᱚ ᱵᱟᱝ ᱞᱟᱜᱟᱜ ᱟ ᱮᱵᱟᱨ ᱞᱟᱹᱴᱩ ᱠᱟᱛᱮᱫ ᱜᱮ ᱴᱤᱭᱩᱥᱮᱱ ᱠᱚᱫᱚ ᱤᱫᱤ ᱞᱟᱜᱟᱜ ᱠᱷᱟᱱ ᱡᱷᱚᱛᱚᱦᱚᱲ ᱫᱚ ᱵᱟᱠᱚ ᱵᱟᱰᱟᱭ ᱟᱛᱚ ᱞᱟᱹᱴᱩ ᱠᱟᱛᱮᱫ ᱫᱚ ᱩᱱᱟᱹᱜᱦᱚᱸ ᱵᱟᱠᱚ ᱯᱟᱲᱦᱟᱣ ᱟᱠᱟᱱ ᱦᱚᱲᱫᱚ ᱚᱲᱟᱜ ᱨᱮ ᱦᱚᱭᱛᱳ ᱵᱟᱠᱚ ᱯᱟᱲᱦᱟᱣ ᱟᱠᱟᱱᱟ ᱛᱚ ᱚᱱᱟᱞᱟᱹᱜᱤᱫ ᱞᱟᱹᱴᱩ ᱠᱟᱛᱮᱫ ᱫᱚ ᱤᱧᱫᱚᱧ ᱢᱮᱱᱟ ᱡᱮ ᱴᱤᱭᱩᱥᱮᱱ ᱫᱚ ᱞᱟᱹᱠᱛᱤᱜ ᱜᱮᱭᱟ